ᱦᱮᱸᱫᱟ ᱵᱮᱭᱟᱭ ᱠᱟᱛᱷᱟ ᱫᱚ ᱦᱩᱭᱩᱜ ᱠᱟᱱᱟ ᱡᱮ ᱤᱧ ᱵᱮᱝᱠ ᱠᱷᱚᱱ ᱴᱟᱠᱟ ᱯᱚᱭᱥᱟ ᱵᱟᱹᱧ ᱨᱟᱠᱟᱵ ᱫᱟᱲᱮᱭᱟᱜᱼᱟ ᱠᱟᱱᱟ ᱢᱮᱱᱠᱷᱟᱱ ᱚᱸᱰᱮ ᱠᱚ ᱢᱮᱱᱫᱟ ᱟᱢᱟᱜ ᱵᱮᱝᱠ ᱥᱚᱸᱜᱮ ᱠᱟᱛᱷᱟᱡ ᱟᱫᱷᱟᱨ ᱠᱟᱨᱰ ᱞᱤᱝᱠ ᱵᱟᱹᱱᱩᱜᱼᱟ ᱟᱫᱚ ᱢᱟᱥᱮ ᱞᱟᱹᱭᱟᱹᱧ ᱛᱟᱞᱟᱝ ᱢᱮ ᱪᱮᱫ ᱞᱮᱠᱟᱛᱮ ᱪᱮᱫ ᱪᱤᱠᱟᱹ ᱦᱩᱭᱩᱜᱼᱟ ᱟᱢ ᱢᱟ ᱱᱚᱜᱼᱚᱭ ᱵᱮᱝᱠ ᱨᱮᱱᱟᱜ ᱠᱷᱚᱱ ᱴᱟᱠᱟ ᱢᱟᱢ ᱨᱟᱠᱟᱵ ᱫᱟᱲᱮᱭᱟᱜ ᱠᱟᱱ ᱱᱤᱛᱚᱜ ᱟᱢ ᱫᱚᱢ ᱵᱟᱲᱟᱭ ᱛᱟᱞᱟᱝᱟ ᱟᱫᱚ ᱱᱚᱣᱟ ᱠᱟᱛᱷᱟᱢ ᱞᱟᱹᱭᱟᱹᱧ ᱠᱷᱟᱱ ᱛᱟᱦᱚᱞᱮ ᱠᱷᱩᱵᱽ ᱵᱷᱟᱹᱜᱤ ᱠᱚᱜᱼᱟ ᱚ ᱴᱷᱤᱠ ᱜᱮᱭᱟ ᱟᱪᱪᱷᱟ ᱧᱟᱯᱟᱢ ᱠᱟᱛᱮᱢ ᱞᱟᱹᱭᱟᱹᱧᱟ ᱛᱷᱚ ᱴᱷᱤᱠ ᱜᱮᱭᱟ ᱟᱪᱪᱷᱟ ᱛᱤᱦᱤᱧ ᱜᱮ ᱟᱹᱭᱩᱵ ᱵᱮᱲᱟ ᱥᱮᱫ ᱤᱧ ᱪᱟᱞᱟᱜ ᱠᱟᱱᱟ ᱢᱚᱡᱽ ᱥᱟᱦᱤᱡᱛᱮ ᱵᱩᱡᱷᱟᱹᱣᱟᱹᱧ ᱢᱮ ᱟᱨ ᱵᱟᱝᱠᱷᱟᱱ ᱫᱚ ᱮᱛᱚ ᱢᱩᱥᱠᱤᱞ ᱤᱧ ᱵᱩᱡᱷᱟᱹᱣ ᱮᱫᱟ ᱦᱚᱴᱟᱛ ᱴᱟᱠᱟ ᱯᱚᱭᱥᱟ ᱨᱮ ᱡᱟᱹᱨᱩᱲᱟᱹᱧ ᱠᱟᱱᱟ ᱵᱮᱝᱠ ᱛᱤᱧ ᱪᱟᱞᱟᱜ ᱠᱟᱱᱟ ᱜᱟᱱᱮ ᱜᱷᱟᱱᱮ ᱠᱚ ᱢᱤᱛᱟᱹᱧ ᱠᱟᱱᱟ ᱟᱢᱟᱜ ᱵᱮᱝᱠ ᱥᱚᱸᱜᱮ ᱞᱤᱝᱠ ᱵᱟᱹᱱᱩᱜ ᱛᱟᱢᱟ ᱚᱱᱟ ᱠᱟᱱᱛᱮ ᱟᱹᱰᱤ ᱚᱥᱩᱵᱤᱫᱟ ᱜᱮᱧ ᱵᱩᱡᱷᱟᱹᱣ ᱮᱫᱟ ᱠᱟᱡᱮ ᱟᱢ ᱟᱞᱚᱢ ᱪᱟᱞᱟᱜᱼᱟ ᱡᱟᱦᱟᱸ ᱥᱮᱫ ᱟᱹᱭᱩᱵ ᱵᱮᱲᱟ ᱟᱢ ᱴᱷᱮᱱᱤᱧ ᱪᱟᱞᱟᱜ ᱠᱟᱱᱟ ᱱᱚᱣᱟ ᱠᱟᱛᱷᱟ ᱥᱮ ᱱᱚᱣᱟ ᱥᱤᱥᱴᱮᱢ ᱟᱢᱮᱢ ᱞᱟᱹᱭᱟᱹᱧ ᱛᱟᱞᱟᱝᱟ ᱡᱟᱹᱨᱩᱲ ᱜᱮ